ᱦᱮᱸ ᱫᱟᱬᱟᱱ ᱡᱟᱭᱜᱟ ᱫᱚ ᱟᱞᱮ ᱥᱮᱡ ᱫᱚ ᱱᱚᱛᱮ ᱟᱫᱤᱱᱟ ᱟᱨ ᱦᱟᱱᱛᱮ ᱟᱨ ᱯᱟᱹᱠᱩᱲ ᱥᱮᱡ ᱚᱱᱛᱮ ᱥᱚᱡᱱᱟ ᱯᱟᱛᱟ ᱦᱩᱭᱩᱜᱚᱜ ᱠᱟᱱᱟ ᱟᱨᱦᱚᱸ ᱚᱱᱟ ᱮᱱᱢᱤ ᱴᱟᱭᱩᱱ ᱡᱟᱜᱟ ᱫᱚ ᱩᱱᱠᱩᱨ ᱮᱢᱱᱤ ᱫᱟᱲᱟᱱ ᱠᱚ ᱪᱟᱞᱟᱜ ᱠᱟᱱᱟ ᱢᱟᱞᱫᱟ ᱜᱟᱡᱚᱞ ᱱᱚᱜᱼᱚᱸᱭ ᱱᱮᱛᱟᱨ ᱜᱮ ᱦᱩᱭᱩᱜ ᱠᱟᱱᱟ ᱱᱤᱭᱟᱹ ᱮᱯᱨᱤᱞ ᱢᱟᱥ ᱚᱸᱻ ᱴᱷᱤᱠ ᱜᱮᱭᱟ ᱟᱪᱷᱟ